ᱡᱟᱦᱟᱸᱭ ᱦᱚᱲᱟᱜ ᱜᱮ ᱡᱩᱫᱤ ᱦᱚᱲᱢᱚ ᱨᱮᱭᱟᱜ ᱦᱤᱸᱥ ᱢᱤᱫᱴᱟᱝ ᱨᱟᱹᱯᱩᱫ ᱜᱤᱰᱤᱜ ᱛᱟᱭᱟ ᱛᱟᱞᱦᱮ ᱩᱱᱤ ᱫᱚ ᱟᱹᱰᱤ ᱠᱚᱥᱴᱚ ᱨᱮᱭ ᱛᱟᱦᱮᱸᱱᱟ ᱟᱨ ᱰᱮᱞᱤ ᱞᱟᱭᱤᱯ ᱨᱮ ᱡᱟᱦᱟᱸ ᱠᱚ ᱠᱟᱹᱢᱤ ᱢᱮᱱᱟᱜ ᱠᱟᱫᱟ ᱯᱨᱚᱛᱛᱮᱠ ᱫᱤᱱ ᱡᱟᱦᱟᱸ ᱠᱚ ᱠᱟᱹᱢᱤ ᱢᱮᱱᱟᱜ ᱠᱟᱫᱟ ᱚᱱᱟᱠᱚ ᱠᱟᱹᱢᱤ ᱞᱟᱹᱜᱤᱫ ᱦᱚᱸ ᱟᱹᱰᱤ ᱮᱴᱠᱮ ᱴᱚᱬᱮ ᱨᱮ ᱧᱩᱨᱦᱟᱹ ᱦᱩᱭᱩᱜ ᱛᱟᱭᱟ ᱡᱮᱢᱚᱱ ᱡᱟᱦᱟᱸᱭᱟᱜ ᱦᱚᱭᱛᱳ ᱛᱤ ᱨᱟᱹᱯᱩᱫᱱᱟ ᱵᱟ ᱦᱚᱭᱛᱳ ᱡᱟᱸᱜᱟ ᱨᱟᱹᱯᱩᱫ ᱱᱟ ᱛᱟᱞᱦᱮ ᱩᱱᱤ ᱡᱟᱸᱜᱟ ᱨᱟᱹᱯᱩᱫ ᱞᱮᱱᱠᱷᱟᱱ ᱩᱱᱤ ᱡᱟᱸᱦᱟ ᱛᱮᱫᱚ ᱵᱟᱝ ᱜᱮᱭ ᱪᱟᱞᱟᱣ ᱫᱟᱲᱮᱣᱟᱜ ᱟᱭ ᱟᱨ ᱠᱟᱹᱢᱤ ᱦᱚᱸᱛᱚ ᱵᱟᱝᱜᱮᱭ ᱪᱟᱞᱟᱣ ᱫᱟᱲᱮᱭᱟᱜᱼᱟ ᱛᱟᱞᱦᱮ ᱩᱱᱤ ᱧᱮᱞ ᱞᱟᱹᱜᱤᱫ ᱟᱵᱟᱨ ᱢᱤᱫ ᱦᱚᱲ ᱡᱩᱫᱟᱹᱛᱮ ᱞᱟᱜᱟᱜᱼᱟ ᱠᱟᱨᱚᱱ ᱩᱱᱤ ᱵᱟᱭ ᱛᱟᱲᱟᱢ ᱫᱟᱲᱮᱭᱟᱜᱼᱟ ᱛᱤ ᱦᱚᱸ ᱨᱟᱹᱯᱩᱫ ᱞᱮᱱ ᱛᱟᱭ ᱠᱷᱟᱡ ᱵᱟᱭ ᱠᱟᱹᱢᱤ ᱫᱟᱲᱮᱭᱟᱜᱼᱟ ᱡᱟᱦᱟᱸᱱᱟᱜ ᱜᱮ ᱡᱚᱛᱚ ᱜᱮ ᱠᱟᱹᱢᱤ ᱠᱟᱛᱟᱭ ᱢᱮ ᱰᱮᱞᱤ ᱞᱟᱭᱤᱯᱷ ᱨᱮ ᱡᱟᱦᱟᱸ ᱠᱚ ᱠᱟᱹᱢᱤ ᱦᱮᱱᱟᱜ ᱠᱟᱫᱟ ᱡᱮᱢᱚᱱ ᱰᱟᱹᱵᱨᱟ ᱥᱟᱯᱷᱟᱜ ᱟᱠᱚ ᱟᱝᱨᱚᱵ ᱦᱚᱨᱚᱜ ᱚᱱᱟ ᱠᱚ ᱞᱟᱹᱜᱚᱫ ᱦᱚᱸ ᱟᱡᱛᱮ ᱢᱤᱫᱴᱮᱱ ᱡᱩᱫᱟᱹᱱᱤᱡ ᱦᱚᱲ ᱫᱚᱨᱠᱟᱨᱟᱭᱟ ᱛᱚ ᱡᱩᱫᱤ ᱦᱚᱲᱢᱚ ᱨᱮᱭᱟᱜ ᱦᱤᱸᱥ ᱨᱟᱹᱯᱩᱫ ᱫᱚ ᱟᱹᱰᱤ ᱠᱚᱥᱴᱚ ᱨᱮᱭᱟᱜ ᱠᱟᱱ ᱜᱮᱭᱟ ᱤᱱᱟᱹᱠᱚ ᱴᱷᱤᱠ ᱞᱟᱹᱜᱤᱫ ᱛᱮᱦᱚᱸ ᱟᱭᱢᱟ ᱱᱮᱛᱟᱨᱟᱜ ᱡᱩᱜᱽᱨᱮ ᱟᱭᱢᱟ ᱰᱟᱠᱛᱟᱨ ᱠᱚ ᱢᱮᱱᱟᱜ ᱠᱚᱣᱟ ᱡᱟᱦᱟᱸᱭ ᱠᱚ ᱴᱷᱤᱠ ᱫᱟᱲᱮᱭᱟᱜᱼᱟ ᱵᱟ ᱟᱨᱴᱤᱯᱷᱤᱥᱤᱭᱟᱞ ᱡᱟᱦᱟᱸᱱᱟᱜ ᱛᱤ ᱠᱟᱴᱟ ᱠᱚ ᱨᱟᱹᱯᱩᱫ ᱞᱮᱱ ᱠᱷᱟᱡ ᱟᱨᱴᱤᱯᱷᱤᱥᱤᱭᱟᱞ ᱛᱤ ᱵᱟ ᱡᱟᱸᱜᱟ ᱠᱚ ᱞᱟᱜᱟᱣ ᱫᱟᱲᱮᱭᱟᱜᱼᱟ ᱛᱚ ᱯᱨᱚᱛᱷᱚᱢ ᱨᱮ ᱡᱩᱫᱤ ᱟᱢᱟᱜ ᱦᱚᱲᱢᱚ ᱨᱮ ᱦᱤᱸᱥ ᱨᱟᱹᱯᱩᱫ ᱞᱮᱱ ᱛᱟᱢᱠᱷᱟᱱ ᱫᱚ ᱥᱚᱨᱟᱥᱚᱨᱤ ᱡᱟᱦᱟᱸᱱᱟᱜ ᱥᱚᱨᱟᱥᱚᱨᱤ ᱡᱟᱦᱟᱸᱱᱟᱜ ᱡᱩᱫᱤ ᱡᱟᱸᱜᱟ ᱨᱟᱹᱯᱩᱫ ᱮᱱᱛᱟᱢ ᱵᱟ ᱛᱤ ᱨᱟᱹᱯᱩᱫ ᱮᱱᱛᱟᱢ ᱛᱟᱦᱞᱮ ᱟᱢ ᱫᱚ ᱛᱟᱲᱟᱛᱟᱲᱤ ᱜᱮ ᱚᱱᱟ ᱟᱥᱮᱯᱟᱥᱮ ᱨᱮ ᱡᱟᱦᱟᱸ ᱰᱟᱠᱛᱟᱨ ᱠᱷᱟᱱ ᱠᱚ ᱢᱮᱱᱟᱜ ᱟᱠᱟᱫᱟ ᱩᱱᱤ ᱥᱟᱶᱛᱮ ᱡᱳᱜᱟᱡᱳᱜ ᱢᱮ ᱟᱨ ᱡᱚᱞᱫᱤ ᱜᱮ ᱡᱩᱫᱤ ᱫᱚᱨᱠᱟᱨ ᱦᱩᱭᱩᱜ ᱠᱷᱟᱡ ᱦᱟᱸᱥᱯᱟᱛᱟᱞ ᱨᱮᱦᱚᱸ ᱵᱷᱩᱨᱛᱤᱜ ᱢᱮ ᱠᱟᱨᱚᱱ ᱱᱤᱭᱟᱹ ᱛᱤ ᱡᱟᱸᱜᱟ ᱠᱚ ᱨᱟᱹᱯᱩᱫ ᱫᱚ ᱟᱹᱰᱤ ᱪᱮᱫ ᱤᱧ ᱞᱟᱹᱭᱟ ᱟᱹᱰᱤ ᱫᱩᱠᱷᱚ ᱨᱮᱭᱟᱜ ᱡᱤᱱᱤᱥ ᱠᱟᱱ ᱜᱮᱭᱟ ᱵᱟ ᱱᱤᱭᱟᱹ ᱠᱚ ᱱᱤᱭᱮ ᱜᱮ ᱟᱵᱚ ᱰᱮᱞᱤ ᱞᱟᱭᱤᱯᱷ ᱵᱚᱱ ᱠᱟᱹᱢᱤᱭ ᱜᱮᱭᱟ ᱡᱩᱫᱤ ᱚᱱᱟ ᱠᱚᱜᱮ ᱵᱟᱝ ᱛᱟᱦᱮᱸᱱ ᱠᱷᱟᱡ ᱛᱟᱞᱦᱮ ᱠᱷᱟᱱ ᱫᱚ ᱟᱢᱫᱚ ᱪᱮᱫ ᱮᱢ ᱠᱟᱹᱢᱤᱭᱟ ᱡᱚᱛᱚ ᱦᱚᱲ ᱜᱮ ᱠᱟᱹᱢᱤ ᱠᱟᱛᱮ ᱡᱚᱢ ᱦᱩᱭᱩᱜ ᱛᱟᱵᱚᱱᱟ ᱛᱚ ᱚᱱᱟ ᱠᱚ ᱡᱩᱫᱤ ᱴᱷᱤᱠ ᱠᱚᱨᱛᱮ ᱜᱮᱞᱮ ᱪᱤᱠᱤᱛᱥᱟ ᱞᱟᱹᱜᱤᱫ ᱫᱚ ᱟᱭᱢᱟ ᱵᱮᱵᱚᱥᱛᱷᱟ ᱢᱮᱱᱟᱜ ᱠᱟᱫᱟ ᱡᱮᱢᱚᱱ ᱰᱟᱠᱛᱟᱨ ᱞᱟᱹᱭ ᱞᱮᱠᱷᱟᱡ ᱡᱮ ᱡᱟᱸᱜᱟ ᱨᱟᱹᱯᱩᱫ ᱞᱮᱱᱠᱷᱟᱡ ᱯᱨᱚᱛᱷᱚᱢᱮ ᱮᱠᱥᱨᱮ ᱦᱩᱭᱩᱜ ᱜᱮᱭᱟ ᱛᱟᱨᱯᱚᱨ ᱡᱩᱫᱤ ᱚᱱᱟ ᱠᱚ ᱨᱮᱭᱟᱜ ᱨᱟᱱᱮ ᱮᱢᱟᱢᱟ ᱰᱟᱠᱟᱨ ᱟᱨ ᱡᱩᱫᱤ ᱰᱟᱠᱛᱟᱨ ᱱᱮᱛᱟᱨᱟᱜ ᱟᱭᱢᱟ ᱴᱮᱠᱱᱳᱞᱚᱡᱤ ᱦᱚᱸ ᱰᱮᱵᱷᱞᱳᱯ ᱟᱠᱟᱱᱟ ᱡᱟᱦᱟᱸᱞᱮᱠᱟᱛᱮ ᱡᱮ ᱟᱨᱴᱤᱯᱷᱤᱥᱤᱭᱟᱞ ᱠᱳᱱᱳ ᱛᱤ ᱦᱳᱠ ᱵᱟ ᱡᱟᱸᱜᱟ ᱦᱳᱠ ᱚᱱᱟ ᱦᱚᱸ ᱞᱟᱜᱟᱣ ᱡᱩᱛᱩᱜ ᱜᱮᱭᱟ ᱚᱱᱟ ᱨᱮ ᱮᱠᱴᱩ ᱯᱚᱭᱥᱟ ᱞᱟᱜᱟᱜ ᱜᱮᱭᱟ ᱛᱟᱹᱣ ᱨᱮᱦᱚᱸ ᱴᱷᱤᱠ ᱜᱮᱭᱟ ᱠᱤᱱᱛᱩ ᱢᱤᱫᱴᱮᱱ ᱛᱤ ᱢᱤᱫᱴᱮᱱ ᱡᱟᱸᱜᱟ ᱨᱟᱹᱯᱩᱫ ᱞᱮᱱᱛᱟᱢ ᱠᱷᱟᱡ ᱟᱵᱟᱨ ᱱᱟᱣᱟ ᱢᱤᱫᱴᱮᱡ ᱡᱟᱸᱜᱟᱢ ᱧᱟᱢ ᱫᱟᱲᱮᱭᱟᱜᱼᱟ ᱠᱤᱱᱛᱩ ᱠᱤᱪᱷᱩᱴᱟ ᱦᱚᱞᱳᱣ ᱩᱯᱚᱠᱟᱨ ᱦᱩᱭᱩᱜ ᱜᱮᱭᱟ ᱠᱤᱱᱛᱩ ᱟᱢ ᱯᱨᱚᱛᱷᱚᱢ ᱨᱮ ᱡᱟᱦᱟᱸᱞᱮᱠᱟᱛᱮᱢ ᱛᱟᱲᱟᱸᱮᱫ ᱠᱤᱱᱛᱩ ᱚᱱᱠᱟ ᱫᱚ ᱵᱟᱢ ᱛᱟᱲᱟᱢ ᱫᱟᱲᱮᱭᱟᱜ ᱨᱮᱦᱚᱸ ᱠᱤᱱᱛᱩᱢ ᱛᱟᱲᱟᱢ ᱫᱟᱲᱮᱭᱟᱜ ᱜᱮᱭᱟ ᱮᱠᱴᱩ ᱦᱚᱞᱮᱣ ᱥᱟᱦᱟᱡᱡᱚ ᱦᱩᱭᱩᱜ ᱜᱮᱭᱟ